ᱡᱚᱦᱟᱨ ᱜᱮ ᱤᱧᱟᱹᱜ ᱧᱩᱛᱩᱢ ᱥᱤᱢᱟᱹᱞ ᱥᱚᱨᱮᱱ ᱤᱧ ᱢᱮᱥᱳ ᱠᱷᱚᱱ ᱢᱤᱫᱴᱮᱱ ᱡᱟᱢᱟᱧ ᱚᱰᱟᱨ ᱞᱮᱜᱼᱟ ᱢᱚᱬᱮ ᱥᱟᱭ ᱯᱩᱱᱜᱮ ᱟᱨᱮ ᱴᱟᱠᱟ ᱛᱮ ᱢᱮᱱᱠᱷᱟᱱ ᱤᱧ ᱱᱤᱛᱳᱜ ᱱᱚᱣᱟ ᱡᱟᱢᱟ ᱵᱟᱝ ᱦᱟᱛᱟᱣ ᱨᱮᱱᱟᱜ ᱢᱮᱱᱟᱜᱼᱟ ᱪᱮᱫᱟᱜ ᱥᱮ ᱦᱚᱞᱟ ᱤᱧ ᱵᱩᱨᱩᱧ ᱪᱟᱞᱟᱣ ᱞᱮᱱᱟ ᱟᱨ ᱨᱩᱣᱟᱹᱲ ᱡᱚᱠᱷᱚᱱ ᱥᱟᱨᱫᱤ ᱥᱤᱛᱩᱝ ᱞᱚᱞᱚ ᱦᱚᱭ ᱦᱚᱲᱢᱚ ᱨᱮ ᱵᱟᱡᱟᱣᱟᱹᱧ ᱛᱮ ᱨᱩᱣᱟᱹ ᱧᱟᱢ ᱠᱤᱫᱤᱧᱟ ᱟᱫᱚ ᱰᱟᱠᱛᱟᱨ ᱚᱲᱟᱜ ᱤᱧ ᱪᱟᱞᱟᱣᱮᱱᱟ ᱟᱨ ᱨᱟᱱ ᱠᱚ ᱥᱩᱭ ᱠᱚ ᱦᱟᱛᱟᱣ ᱠᱟᱛᱮᱫ ᱚᱱᱟ ᱢᱚᱬᱮ ᱥᱟᱭ ᱯᱩᱱ ᱜᱮ ᱟᱨᱮ ᱴᱟᱠᱟ ᱫᱚ ᱠᱷᱚᱨᱪᱟᱭᱮᱱᱟ ᱚᱱᱟᱛᱮ ᱚᱱᱟ ᱚᱰᱟᱨ ᱫᱚ ᱵᱟᱹᱛᱤᱞ ᱠᱟᱜ ᱞᱟᱹᱜᱤᱫ ᱤᱧ ᱱᱮᱦᱚᱨᱚᱜ ᱠᱟᱱᱟ ᱫᱟᱭᱟ ᱠᱟᱛᱮᱫ ᱤᱧᱟᱹᱜ ᱚᱱᱟ ᱚᱰᱟᱨ ᱵᱟᱹᱛᱤᱞ ᱞᱟᱹᱜᱤᱫ ᱨᱤᱠᱟᱹᱭ ᱵᱤᱱ ᱟᱨ ᱞᱟᱦᱟᱛᱮ ᱡᱟᱦᱟᱸ ᱯᱚᱭᱥᱟᱧ ᱮᱢ ᱟᱠᱟᱫᱼᱟ ᱚᱱᱟ ᱯᱚᱭᱥᱟ ᱨᱩᱣᱟᱹᱲ ᱠᱟᱜ ᱛᱟᱹᱞᱤᱧ ᱵᱤᱱ ᱱᱚᱣᱟ ᱠᱷᱟᱹᱛᱤᱨ ᱟᱹᱵᱤᱱ ᱴᱷᱮᱱ ᱟᱹᱞᱤᱧ ᱞᱤᱧ ᱟᱨᱫᱟᱥᱚᱜ ᱠᱟᱱᱟ ᱫᱟᱭᱟ ᱠᱟᱛᱮᱫ ᱟᱹᱵᱤᱱ ᱟᱹᱞᱤᱧᱟᱜ ᱟᱥᱟ ᱯᱩᱨᱟᱹᱣ ᱠᱟᱜ ᱛᱟᱹᱞᱤᱧ ᱵᱤᱱ ᱟᱹᱞᱤᱧ ᱟᱹᱵᱤᱱ ᱴᱷᱮᱱᱞᱤᱧ ᱱᱮᱦᱚᱨᱚᱜ ᱠᱟᱱᱟ